ᱟᱵᱚ ᱥᱟᱱᱛᱟᱲ ᱴᱚᱴᱷᱟ ᱨᱮ ᱥᱮ ᱱᱚᱜᱼᱚᱭ ᱤᱧ ᱡᱟᱦᱟᱸ ᱢᱤᱱᱟᱹᱧ ᱥᱩᱨ ᱥᱩᱯᱩᱨ ᱟᱨ ᱞᱟᱹᱭ ᱞᱮᱠᱷᱟᱱ ᱡᱷᱟᱲᱠᱷᱚᱸᱰ ᱯᱚᱱᱚᱛ ᱪᱮᱫᱟᱜ ᱤᱧ ᱮᱥᱮᱠᱟ ᱡᱷᱟᱲᱠᱷᱚᱸᱰ ᱨᱮᱱᱤᱡ ᱯᱟᱨᱥᱮᱫ ᱥᱩᱵᱷᱟᱥ ᱪᱚᱱᱫᱨᱚ ᱢᱟᱱᱰᱤ ᱮᱥᱮᱠᱟ ᱨᱮᱱᱟᱜ ᱡᱟᱦᱟᱸ ᱱᱤᱛᱚᱜ ᱵᱚᱨᱛᱚᱢᱟᱱ ᱥᱚᱢᱚᱭ ᱨᱮ ᱠᱟᱹᱢᱤ ᱦᱚᱨᱟ ᱠᱚ ᱱᱚᱣᱟ ᱠᱚᱧ ᱧᱮᱞᱮᱫ ᱠᱟᱱᱟ ᱱᱤᱛᱚᱜ ᱚᱞ ᱪᱤᱠᱤ ᱟᱵᱤᱥᱠᱟᱨ ᱠᱟᱛᱮᱫ ᱥᱮ ᱜᱩᱨᱩ ᱜᱚᱢᱠᱮ ᱚᱞ ᱪᱤᱠᱤ ᱵᱮᱱᱟᱣ ᱠᱮᱫ ᱛᱟᱭᱱᱚᱢ ᱥᱟᱭ ᱥᱮᱨᱢᱟ ᱯᱩᱨᱟᱹᱣ ᱞᱟᱹᱜᱤᱫ ᱠᱟᱱᱟ ᱚᱱᱟᱛᱮ ᱟᱵᱚ ᱟᱹᱛᱩ ᱟᱹᱛᱩ ᱚᱲᱟᱜ ᱚᱲᱟᱜ ᱦᱚᱲ ᱦᱚᱲ ᱡᱚᱛᱚ ᱦᱚᱲ ᱚᱞ ᱪᱤᱠᱤ ᱚᱞ ᱪᱤᱠᱤᱛᱮ ᱚᱞᱚᱜ ᱵᱚᱱ ᱥᱮᱪᱮᱫᱚᱜᱢᱟ ᱟᱨ ᱟᱵᱚᱣᱟᱜ ᱥᱟᱱᱛᱟᱲᱤ ᱯᱟᱹᱨᱥᱤ ᱵᱚᱱ ᱞᱟᱦᱟᱭᱢᱟ ᱟᱨ ᱱᱚᱣᱟ ᱨᱮᱱᱟᱜ ᱠᱟᱹᱢᱤ ᱦᱚᱨᱟ ᱟᱹᱰᱤ ᱡᱳᱨᱫᱟᱨ ᱞᱟᱹᱜᱩ ᱪᱟᱹᱞᱩ ᱤᱫᱤ ᱦᱩᱭ ᱠᱟᱱᱟ ᱚᱱᱟᱛᱮ ᱟᱹᱛᱩ ᱟᱹᱛᱩ ᱟᱹᱛᱩ ᱢᱟᱺᱡᱷᱤ ᱠᱚ ᱥᱟᱞᱟᱜ ᱦᱚᱸ ᱧᱟᱯᱟᱢ ᱠᱟᱹᱢᱤ ᱦᱚᱨᱟ ᱪᱟᱞᱟᱜ ᱠᱟᱱᱟ ᱟᱨ ᱡᱚᱛᱚ ᱟᱹᱛᱩ ᱨᱮᱜᱮ ᱪᱮᱫᱠᱟᱛᱮ ᱱᱚᱣᱟ ᱚᱞ ᱪᱤᱠᱤᱛᱮ ᱚᱞᱚᱜ ᱯᱟᱲᱦᱟᱣ ᱟᱵᱚ ᱨᱮᱱ ᱡᱟᱦᱟᱸ ᱚᱞᱚᱜ ᱯᱟᱲᱦᱟᱣ ᱜᱤᱫᱽᱨᱟᱹ ᱥᱟᱶᱛᱮ ᱡᱟᱦᱟᱸᱭ ᱟᱭᱳᱼᱵᱟᱵᱟ ᱠᱚ ᱥᱮ ᱜᱚᱲᱚᱢ ᱦᱟᱲᱟᱢ ᱜᱚᱲᱚᱢ ᱵᱩᱲᱦᱤ ᱠᱚ ᱵᱟᱠᱚ ᱪᱮᱫ ᱠᱷᱟᱱ ᱩᱱᱠᱩ ᱦᱚᱸ ᱵᱚᱱ ᱪᱮᱫ ᱦᱚᱪᱚ ᱠᱚᱣᱟ ᱱᱚᱣᱟ ᱞᱟᱹᱜᱤᱫ ᱢᱤᱫᱴᱟᱹᱱ ᱠᱟᱹᱢᱤ ᱦᱚᱨᱟ ᱞᱟᱹᱠᱛᱤ ᱵᱩᱡᱷᱟᱹᱣ ᱠᱟᱱᱟ ᱟᱨ ᱱᱚᱣᱟ ᱠᱟᱹᱢᱤ ᱦᱚᱨᱟ ᱠᱤᱪᱷᱩ ᱜᱟᱱ ᱟᱹᱛᱩ ᱠᱚᱨᱮ ᱫᱚ ᱟᱛᱨᱮ ᱦᱩᱭ ᱠᱟᱱᱟ ᱮᱥᱮᱠᱟ ᱡᱷᱟᱲᱠᱷᱚᱸᱰ ᱯᱚᱱᱚᱛ ᱫᱚ ᱱᱤᱛᱚᱜ ᱡᱚᱛᱚ ᱡᱮᱞᱟ ᱨᱮᱜᱮ ᱱᱚᱝᱠᱟ ᱠᱟᱹᱢᱤᱭᱟᱹ ᱠᱚ ᱟᱡᱼᱮ ᱵᱟᱲᱦᱟᱣ ᱤᱫᱤᱭ ᱠᱟᱫ ᱠᱚᱣᱟ ᱟᱨ ᱱᱚᱣᱟ ᱠᱟᱹᱢᱤ ᱦᱚᱨᱟ ᱠᱚ ᱵᱟᱹᱭ ᱵᱟᱹᱭ ᱛᱮᱠᱚ ᱞᱟᱦᱟᱭᱮᱫ ᱠᱟᱱᱟ ᱡᱟᱦᱟᱸ ᱴᱟᱨᱜᱮᱹᱴ ᱢᱮᱱᱟᱜ ᱠᱟᱜ ᱡᱚᱥ ᱚᱞ ᱪᱤᱠᱤ ᱫᱩ ᱦᱟᱡᱟᱨ ᱯᱚᱸᱪᱤᱥ ᱱᱚᱣᱟ ᱱᱚᱣᱟ ᱫᱩ ᱦᱟᱡᱟᱨ ᱯᱚᱸᱪᱤᱥᱛᱮ ᱡᱚᱛᱚ ᱦᱚᱲ ᱡᱮᱢᱚᱱ ᱚᱞ ᱪᱤᱠᱤ ᱵᱚᱱ ᱪᱮᱫ ᱦᱚᱪᱚ ᱠᱚᱢᱟ ᱱᱚᱣᱟ ᱢᱤᱫᱴᱟᱱ ᱟᱹᱰᱤ ᱢᱟᱨᱟᱝ ᱫᱟᱹᱭᱠᱟᱹ ᱢᱮᱱᱟᱜ ᱠᱟᱜᱼᱟ ᱟᱨ ᱱᱚᱣᱟ ᱫᱟᱹᱭᱠᱟᱹ ᱯᱩᱨᱟᱹᱣ ᱞᱟᱹᱜᱤᱫ ᱠᱚ ᱠᱩᱨᱩᱢᱩᱴᱩᱭᱮᱫ ᱠᱟᱱᱟ ᱟᱨ ᱱᱚᱣᱟ ᱥᱩᱨ ᱥᱩᱯᱩᱨ ᱨᱮ ᱱᱤᱛᱚᱜ ᱡᱟᱦᱟᱸ ᱛᱤᱱᱟᱹᱜ ᱤᱥᱠᱩᱞ ᱠᱚ ᱦᱚᱸ ᱵᱟᱭ ᱵᱟᱹᱭᱛᱮ ᱟᱵᱚ ᱴᱨᱟᱭᱞᱤᱝᱜᱩᱣᱟᱞ ᱵᱮᱥᱤᱥ ᱤᱥᱠᱩᱞ ᱟᱵᱚ ᱦᱚᱵᱚᱱ ᱩᱛᱱᱟᱹᱣ ᱤᱫᱤᱭᱟ ᱥᱟᱱᱛᱟᱲᱤ ᱯᱟᱹᱨᱥᱤ ᱥᱮ ᱟᱵᱚ ᱦᱤᱱᱫᱤ ᱯᱟᱹᱨᱥᱤ ᱥᱮ ᱤᱝᱞᱤᱥ ᱯᱟᱹᱨᱥᱤ ᱥᱮ ᱡᱟᱦᱟᱸ ᱜᱮ ᱡᱷᱟᱲᱠᱷᱚᱸᱰ ᱯᱚᱱᱚᱛ ᱨᱮ ᱡᱮᱠ ᱨᱮᱱᱟᱜ ᱢᱮᱱᱟᱜ ᱠᱟᱫ ᱮᱰᱩᱠᱮᱥᱚᱱ ᱯᱚᱞᱤᱥᱤ ᱠᱚ ᱮᱱ ᱟᱨ ᱥᱤ ᱮᱱ ᱥᱤ ᱟᱨ ᱴᱤ ᱨᱮᱱᱟᱜ ᱯᱚᱞᱤᱥᱤ ᱠᱚ ᱚᱱᱟ ᱠᱚ ᱯᱷᱳᱞᱳ ᱠᱟᱛᱮᱫ ᱠᱟᱹᱢᱤ ᱦᱚᱨᱟ ᱠᱚ ᱱᱤᱛᱚᱜ ᱫᱚ ᱞᱟᱦᱟ ᱨᱮᱱᱟᱜ ᱵᱚᱱ ᱴᱷᱟᱹᱣᱠᱟᱹ ᱤᱫᱤᱭᱟ ᱵᱟᱹᱭ ᱵᱟᱹᱭᱛᱮ ᱨᱮᱜᱩᱞᱟᱨ ᱵᱮᱹᱥ ᱤᱥᱠᱩᱞ ᱠᱚ ᱦᱚᱸ ᱥᱟᱱᱛᱟᱲᱤ ᱢᱤᱰᱤᱭᱟᱢᱛᱮ ᱱᱚᱣᱟ ᱵᱚᱱ ᱞᱟᱦᱟ ᱤᱫᱤ ᱨᱮᱱᱟᱜ ᱵᱚᱱ ᱠᱩᱨᱩᱢᱴᱩᱭᱮᱫ ᱠᱟᱱᱟ ᱢᱟ ᱟᱫᱚ ᱥᱚᱢᱚᱭ ᱠᱚ ᱠᱚᱢ ᱠᱷᱟᱹᱛᱤᱨ ᱛᱮᱦᱮᱧ ᱫᱚ ᱤᱱᱠᱟᱹ ᱜᱮ